ᱤᱧᱟᱜ ᱠᱳᱞᱠᱟᱛᱟ ᱨᱮ ᱠᱟᱹᱢᱤ ᱢᱮᱱᱟᱜᱼᱟ ᱚᱱᱟᱛᱮ ᱛᱮᱦᱤᱧ ᱧᱤᱫᱟᱹ ᱥᱟᱵ ᱠᱟᱜ ᱢᱮ ᱥᱟᱬᱮ ᱱᱚ ᱵᱟᱡᱮ ᱴᱨᱮᱱ ᱢᱮᱱᱟᱜᱼᱟ ᱨᱟᱭᱜᱚᱸᱡᱽ ᱠᱷᱚᱡ ᱪᱟᱞᱟᱜ ᱟᱹᱧ ᱟᱫᱚ ᱚᱱᱟ ᱪᱟᱞᱟᱜ ᱞᱟᱹᱜᱤᱫ ᱨᱟᱭᱜᱚᱸᱡᱽ ᱠᱷᱚᱡ ᱪᱟᱞᱟᱜ ᱟᱹᱧ ᱟᱫᱚ ᱚᱱᱟᱛᱮ ᱛᱮᱦᱤᱧ ᱧᱤᱫᱟᱹ ᱥᱟᱵ ᱠᱟᱜ ᱢᱮ ᱟᱴ ᱴᱟᱨᱮ ᱯᱳᱪᱷᱟᱣ ᱦᱩᱭᱩᱜ ᱛᱤᱧᱟ ᱞᱟᱦᱟᱨᱮ ᱚᱲᱟᱜ ᱠᱷᱚᱡ ᱩᱰᱩᱠᱚᱜ ᱦᱩᱭᱩᱜ ᱛᱤᱧᱟ ᱟᱴ ᱴᱟᱨᱮ ᱦᱟᱸᱰᱮ ᱫᱚ ᱥᱟᱵ ᱠᱟᱜ ᱢᱮ ᱱᱚᱴᱟ ᱨᱮᱧ ᱯᱳᱪᱷᱟᱣ ᱞᱮᱱᱠᱷᱟᱡ ᱦᱩᱭᱩᱜᱼᱟ ᱟᱫᱚ ᱚᱱᱟᱛᱮ ᱢᱤᱫᱴᱮᱱ ᱜᱟᱹᱰᱤᱧ ᱯᱷᱚᱱ ᱟᱫᱮᱭᱟ ᱴᱳᱴᱳ ᱵᱟᱞᱟ ᱡᱮ ᱜᱟᱹᱰᱤ ᱧᱟᱢᱚᱜ ᱟᱥᱮ ᱵᱟᱝ ᱧᱟᱢᱚᱜᱼᱟ ᱮᱱᱛᱮᱫ ᱧᱤᱫᱟᱹ ᱱᱤᱱᱟᱹᱜᱴᱟ ᱥᱚᱢᱚᱭ ᱵᱷᱟᱹᱜᱤ ᱧᱤᱫᱟᱹ ᱢᱟ ᱧᱤᱫᱟᱹᱜ ᱠᱟᱱ ᱜᱮ ᱟᱫᱚ ᱤᱱᱟᱹᱛᱮ ᱩᱱᱤᱧ ᱯᱷᱳᱱ ᱟᱫᱮᱭᱟ ᱜᱟᱹᱰᱤ ᱵᱟᱞᱟ ᱡᱮ ᱢᱮᱛᱟ ᱫᱤᱧᱟ ᱡᱮ ᱧᱤᱫᱟᱹ ᱢᱟ ᱧᱤᱫᱟᱹ ᱠᱟᱱᱜᱮ ᱟᱫᱚᱢ ᱪᱟᱞᱟᱜ ᱟᱥᱮ ᱵᱟᱝ ᱱᱤᱱᱟᱹᱜ ᱛᱮ ᱟᱫᱚ ᱩᱱᱤ ᱦᱚᱭ ᱢᱮᱛᱟᱣ ᱫᱤᱧᱟᱭ ᱦᱮᱸ ᱴᱷᱤᱠ ᱜᱮᱭᱟ ᱦᱤᱡᱩᱜ ᱠᱷᱟᱱ ᱫᱚ ᱮᱱᱛᱮᱜ ᱵᱷᱟᱲᱟ ᱞᱮᱠᱟ ᱛᱮᱜᱮ ᱟᱫᱚ ᱱᱤᱱᱟᱹᱜ ᱠᱷᱚᱡ ᱱᱤᱱᱟᱹᱜ ᱮᱱᱛᱮᱜ ᱢᱮᱛᱟᱣ ᱫᱤᱧᱟᱭ ᱦᱮᱸ ᱴᱷᱤᱠ ᱜᱮᱭᱟ ᱪᱟᱞᱟᱜ ᱜᱮᱭᱟ ᱟᱨ ᱱᱤᱱᱟᱹᱜ ᱴᱟ ᱡᱚᱠᱷᱚᱱ ᱚᱱᱟ ᱠᱚ ᱡᱚᱛᱚ ᱠᱚ ᱠᱩᱞᱤ ᱠᱤᱫᱤᱧᱟ ᱢᱤᱫ ᱥᱚᱸᱜᱮ ᱛᱮ ᱟᱨᱮ ᱢᱮᱱ ᱠᱮᱫᱟᱭ ᱦᱮᱸ ᱴᱷᱤᱠ ᱜᱮᱭᱟ ᱟᱫᱚ ᱤᱱᱟᱹᱛᱮ ᱩᱱᱤ ᱦᱚᱭ ᱦᱮᱸ ᱟᱹᱫᱤᱧᱛᱮ ᱮᱱᱦᱤᱞᱚᱜ ᱤᱧ ᱪᱟᱞᱟᱣᱮᱱᱟ ᱟᱨ ᱚᱸᱰᱮ ᱠᱷᱚᱡ ᱠᱟᱹᱢᱤ ᱦᱚᱸ ᱦᱟᱸᱰᱮ ᱴᱨᱮᱱ ᱦᱚᱭ ᱥᱟᱵ ᱨᱩᱣᱟᱹᱲ ᱠᱮᱫᱟ ᱟᱨ ᱠᱟᱹᱢᱤ ᱦᱚᱸ ᱦᱩᱭᱮᱱ ᱛᱤᱧᱟ